ᱦᱮᱞᱳ ᱦᱮᱞᱳ ᱦᱚᱞᱟ ᱦᱚᱸ ᱦᱚᱞᱟ ᱢᱟᱸᱫᱷᱮᱨᱮ ᱦᱩᱰᱩᱨ ᱵᱤᱡᱽᱞᱤ ᱠᱮᱫᱛᱮ ᱚᱲᱟᱜ ᱠᱚᱨᱮᱱᱟᱜ ᱚᱲᱟᱜ ᱠᱚᱨᱮᱱᱟᱜ ᱠᱩᱞᱟᱨ ᱠᱚ ᱠᱷᱟᱨᱟᱯ ᱪᱟᱵᱟ ᱟᱠᱟᱱᱟ ᱳᱣᱟᱴᱟᱨ ᱯᱟᱢᱯ ᱠᱚᱦᱚᱸ ᱫᱟᱜ ᱵᱟᱭ ᱨᱟᱠᱟᱵ ᱠᱟᱱᱟ ᱥᱚᱸᱜᱮ ᱥᱚᱸᱜᱮ ᱵᱟᱞᱵᱽ ᱠᱚᱦᱚᱸ ᱯᱷᱤᱭᱩᱡᱽ ᱪᱟᱵᱟ ᱟᱠᱟᱱᱟ ᱚᱱᱟᱜᱮ ᱦᱳᱭ ᱚᱦᱚᱸ ᱚᱱᱟ ᱠᱚᱦᱚᱸ ᱵᱟᱭ ᱩᱰᱩᱠᱚᱜ ᱠᱟᱱᱟ ᱦᱳᱭ ᱯᱷᱮᱱ ᱠᱚᱦᱚᱸ ᱪᱟᱞᱟᱜ ᱠᱟᱱᱟ ᱟᱨᱦᱚᱸ ᱵᱚᱱᱫᱚᱜ ᱠᱟᱱᱟ ᱦᱳᱭ ᱟᱨᱦᱚ ᱵᱚᱱᱫᱚᱜ ᱠᱟᱱᱟ ᱚᱲᱟᱜ ᱨᱮᱱᱟᱜ ᱯᱚᱨᱤᱥᱛᱷᱤᱛᱤ ᱯᱩᱨᱟᱹ ᱤᱭᱟᱹ ᱪᱟᱵᱟ ᱟᱠᱟᱱᱟ ᱠᱟᱨᱮᱱᱴ ᱠᱟᱨᱮᱱᱴ ᱠᱚᱦᱚᱸ ᱵᱮᱥ ᱪᱮᱦᱨᱟ ᱵᱟᱭ ᱦᱤᱡᱩᱜ ᱠᱟᱱᱟ ᱦᱮᱸ ᱦᱮᱸ ᱛᱳ ᱵᱞᱟᱵ ᱠᱚᱦᱚᱸ ᱡᱮᱛᱮ ᱫᱚ ᱵᱟᱭ ᱡᱩᱞᱩᱜ ᱠᱟᱱᱟ ᱟᱫᱷᱮᱠ ᱟᱫᱷᱮᱠ ᱡᱩᱞᱩᱜ ᱠᱟᱱᱟ ᱟᱨᱦᱚᱸ ᱵᱚᱱᱫᱚᱜ ᱠᱟᱱᱟ ᱦᱳᱭ ᱦᱳᱭ ᱵᱮᱱᱟᱣ ᱦᱚᱪᱚᱭᱟᱞᱤᱧ ᱦᱳᱭ ᱚᱱᱟᱜᱮ ᱞᱟᱜᱮ ᱧᱚᱜ ᱜᱮ ᱜᱚᱨᱚᱢ ᱦᱚᱸ ᱫᱚᱢᱮ ᱜᱚᱨᱚᱢ ᱵᱩᱡᱷᱟᱹᱜ ᱠᱟᱱᱟ ᱱᱤᱛᱚᱜ ᱟᱨᱚ ᱫᱟᱜ ᱠᱚᱦᱚᱸ ᱵᱟᱭ ᱨᱟᱠᱟᱵ ᱠᱟᱱᱟ ᱦᱳᱭ ᱦᱳᱭ ᱦᱳᱭ ᱦᱳᱭ ᱛᱤᱱᱟᱹᱜ ᱞᱚᱜᱚᱱ ᱵᱮᱱ ᱦᱮᱡ ᱫᱟᱲᱮᱭᱟᱜᱼᱟ ᱩᱱᱟᱹᱜ ᱞᱚᱜᱚᱱᱜᱮ ᱪᱮᱥᱴᱟᱭ ᱵᱤᱱ ᱪᱮᱫᱟᱜ ᱥᱮ ᱡᱷᱚᱛᱚ ᱤᱭᱟᱹ ᱪᱟᱵᱟ ᱠᱟᱱᱟ ᱦᱮᱸ ᱠᱷᱟᱨᱟᱯ ᱟᱨ ᱵᱟᱝᱠᱷᱟᱱ ᱵᱟᱞᱵ ᱠᱚᱫᱚ ᱱᱟᱣᱟᱱᱟᱜ ᱜᱮ ᱟᱹᱜᱩᱭᱵᱤᱱ ᱦᱮᱸ ᱦᱳᱭ ᱟᱨᱚ ᱵᱟᱝᱠᱷᱟᱱ ᱚᱱᱟ ᱟᱨᱦᱚᱸ ᱠᱷᱟᱨᱟᱯᱚᱜᱼᱟ ᱟᱨᱦᱚᱸ ᱪᱤᱠᱟᱹᱜᱼᱟ ᱱᱟᱣᱟᱱᱟᱜ ᱞᱟᱜᱟᱣ ᱞᱮᱠᱷᱟᱱ ᱚᱱᱟ ᱠᱷᱟᱱ ᱴᱤᱠᱟᱹᱣ ᱧᱚᱜᱚᱜ ᱠᱟᱱᱟ ᱦᱮᱸ ᱦᱳ ᱯᱟᱸᱪ ᱪᱷᱚᱴᱤ ᱜᱟᱱ ᱟᱹᱜᱩᱭ ᱵᱤᱱ ᱦᱳᱭ ᱛᱟᱨ ᱠᱚᱢᱟ ᱚᱱᱟ ᱠᱚ ᱵᱟᱭ ᱞᱟᱹᱭᱟᱜᱚᱜᱼᱟ ᱪᱮᱫᱟᱜ ᱯᱟᱞᱮᱫ ᱠᱷᱟᱨᱟᱯ ᱠᱟᱱ ᱜᱮᱭᱟ ᱵᱷᱤᱛᱤᱨ ᱨᱮᱱᱟᱜ ᱥᱟᱢᱟᱱ ᱠᱚ ᱚᱱᱟ ᱠᱚ ᱵᱟᱭ ᱧᱮᱞᱚᱜ ᱠᱟᱱᱟ ᱚᱱᱟᱜᱮ ᱟᱹᱜᱩ ᱫᱟᱨᱟ ᱠᱟᱜ ᱠᱷᱟᱜ ᱜᱮ ᱱᱟᱯᱟᱭᱚᱜᱼᱟ ᱦᱳᱭ ᱦᱮᱸ ᱦᱳᱭ ᱦᱚᱸ ᱟᱹᱛᱩ ᱱᱚᱸᱰᱮ ᱜᱷᱟᱴᱥᱤᱞᱟᱹ ᱦᱳᱭ ᱦᱳᱭ

ᱦᱳᱭ ᱦᱳᱭ ᱦᱳᱭ ᱞᱚᱜᱚᱱ ᱧᱚᱜ ᱦᱤᱡᱩᱜ ᱵᱤᱱ ᱦᱚᱸ ᱴᱷᱤᱠ ᱜᱮᱭᱟ